ᱨᱟᱡᱽ ᱨᱟᱯᱯᱟ ᱫᱚ ᱟᱵᱚ ᱡᱟᱝ ᱵᱟᱦᱟ ᱛᱩᱯᱩ ᱜᱟᱲ ᱠᱟᱱᱟ ᱱᱚᱣᱟ ᱫᱚ ᱢᱟᱨᱟᱝ ᱵᱩᱨᱩ ᱱᱚᱣᱟ ᱜᱮ ᱢᱮᱱᱚᱴᱚ ᱟᱠᱟᱫᱟᱭ ᱟᱯᱮ ᱛᱤᱨᱞᱟᱹ ᱦᱚᱯᱚᱱ ᱠᱚᱫᱚ ᱡᱟᱣᱨᱟ ᱠᱟᱛᱮᱫ ᱱᱚᱣᱟ ᱫᱚ ᱜᱤᱨᱟᱹ ᱛᱚᱞ ᱯᱮ ᱜᱤᱨᱟᱹ ᱛᱟᱭᱚᱢ ᱛᱚᱞ ᱠᱟᱛᱮᱫ ᱱᱚᱣᱟ ᱥᱟᱱᱟᱢ ᱟᱛᱳ ᱦᱚᱲ ᱠᱚ ᱦᱤᱡᱩᱜ ᱛᱟᱦᱮᱱ ᱱᱚᱸᱰᱮ ᱡᱟᱝ ᱵᱟᱦᱟ ᱛᱩᱯᱩ ᱱᱚᱣᱟ ᱨᱟᱡᱽ ᱨᱟᱯᱯᱟ ᱫᱚ ᱟᱵᱚ ᱱᱚᱸᱰᱮ ᱠᱷᱚᱱᱟᱜ ᱛᱤᱨᱤᱥ ᱠᱤᱞᱳᱢᱤᱴᱟᱨ ᱦᱩᱭᱩᱜᱼᱟ ᱟᱹᱰᱤ ᱫᱚ ᱵᱟᱭ ᱡᱮᱞᱮᱧᱟ ᱟᱨ ᱤᱧᱫᱚ ᱱᱚᱣᱟ ᱵᱳᱠᱟᱨᱳ ᱟᱦᱟᱨ ᱴᱚᱞᱟ ᱜᱮᱨᱟᱢ ᱠᱷᱚᱱᱞᱤᱧ ᱢᱮᱱᱮᱫᱼᱟ ᱟᱨ ᱱᱚᱰᱮ ᱫᱚ ᱱᱚᱝᱠᱟ ᱦᱩᱭ ᱟᱠᱟᱱᱟ ᱟᱹᱰᱤ ᱡᱟᱭᱜᱟ ᱨᱮᱱ ᱠᱚ ᱦᱤᱡᱩᱜᱼᱟ ᱢᱟᱱᱮ ᱡᱟᱝ ᱵᱟᱦᱟ ᱛᱩᱯᱩ ᱚᱱᱟ ᱜᱮᱠᱚ ᱠᱟᱹᱢᱤᱭᱟ ᱯᱟᱹᱦᱤᱞ ᱫᱚ ᱜᱟᱝ ᱱᱟᱹᱭ ᱟᱲᱮ ᱞᱮᱯᱮᱫ ᱛᱤᱨᱤᱞ ᱠᱷᱚᱫᱮ ᱢᱟᱛᱠᱚᱢ ᱜᱟᱝ ᱱᱟᱹᱭ ᱚᱱᱟ ᱠᱚ ᱛᱟᱦᱮᱸ ᱠᱟᱱᱟ ᱱᱚᱣᱟ ᱫᱚ ᱟᱵᱚᱣᱟᱜ ᱟᱹᱰᱤ ᱫᱷᱚᱨᱚᱢ ᱜᱟᱲ ᱛᱟᱦᱮᱸ ᱠᱟᱱᱟ ᱱᱚᱸᱰᱮ ᱜᱮᱵᱚ ᱛᱟᱦᱮᱸ ᱠᱟᱱᱟ ᱱᱚᱸᱰᱮ ᱛᱩᱲᱩᱠ ᱠᱚᱲᱟ ᱠᱚ ᱪᱷᱤᱱᱜᱟᱹᱼᱪᱷᱤᱱᱜᱤ ᱠᱟᱛᱮᱫ ᱟᱵᱚ ᱫᱚ ᱱᱚᱣᱟ ᱫᱤᱥᱚᱢ ᱫᱚᱵᱚᱱ ᱵᱟᱹᱜᱤᱭᱟᱫᱼᱟ ᱡᱮ ᱩᱱᱡᱚᱜ ᱠᱚ ᱵᱚᱸᱜᱟ ᱵᱩᱨᱩ ᱠᱚ ᱢᱮᱱ ᱠᱮᱫᱼᱟ ᱟᱞᱮ ᱯᱮ ᱵᱟᱹᱜᱤ ᱦᱚᱴᱚᱣᱟᱞᱮ ᱠᱟᱱᱟ ᱚᱠᱚᱭᱟᱜ ᱦᱤᱨᱞᱟᱹ ᱞᱮ ᱛᱟᱦᱮᱱᱟ ᱩᱱᱡᱚᱦᱚᱜ ᱦᱚᱲ ᱠᱚ ᱢᱮᱱ ᱠᱮᱫᱼᱟ ᱡᱮ ᱵᱟᱝ ᱵᱟᱞᱮ ᱵᱟᱹᱜᱤᱭᱟᱯᱮ ᱠᱟᱱᱟ ᱡᱟᱝ ᱵᱟᱦᱟ ᱛᱩᱯᱩ ᱫᱚ ᱱᱚᱣᱟ ᱨᱟᱡᱽ ᱨᱟᱯᱯᱟ ᱜᱟᱲ ᱜᱮᱞᱮ ᱦᱤᱡᱩᱜᱼᱟ ᱱᱚᱰᱮ ᱜᱮᱞᱮ ᱛᱩᱯᱩᱭᱟ ᱟᱨ ᱱᱚᱰᱮ ᱜᱮᱞᱮ ᱦᱤᱡᱩᱜ ᱥᱮᱱᱚᱜᱼᱟ ᱟᱫᱚ ᱱᱚᱣᱟ ᱡᱤᱱᱤᱥ ᱜᱮ ᱱᱟᱯᱟᱭ ᱟᱠᱟᱱᱟ ᱟᱫᱚ ᱚᱱᱟ ᱠᱷᱟᱹᱛᱤᱨ ᱱᱤᱛᱳᱜ ᱦᱚᱸᱠᱚ ᱦᱤᱡᱩᱜ ᱠᱟᱱ ᱜᱮᱭᱟ ᱟᱹᱰᱤ ᱡᱟᱭᱜᱟ ᱨᱮᱱ ᱡᱟᱝ ᱵᱟᱦᱟ ᱛᱩᱯᱩ ᱫᱚ ᱱᱚᱸᱰᱮ ᱜᱮ ᱯᱟᱹᱦᱤᱞᱟᱜ ᱟᱵᱚᱣᱟᱜ ᱜᱟᱲ ᱠᱟᱱᱟ ᱟᱨ ᱱᱚᱜᱼᱚ ᱱᱚᱣᱟ ᱡᱟᱝ ᱵᱟᱦᱟ ᱫᱚ ᱱᱚᱸᱰᱮ ᱜᱮᱞᱮ ᱛᱩᱯᱩᱭ ᱛᱟᱦᱮᱱ ᱟᱨ ᱱᱚᱣᱟ ᱠᱚᱫᱚ ᱟᱵᱚᱨᱮᱱ ᱥᱟᱱᱛᱟᱲ ᱦᱚᱯᱚᱱᱟᱜ ᱜᱟᱲ ᱠᱟᱱ ᱜᱮᱭᱟ ᱱᱚᱣᱟ ᱫᱚ ᱵᱟᱞᱮ ᱵᱟᱵᱚᱱ ᱦᱤᱲᱤᱧᱟ ᱟᱨ ᱱᱚᱣᱟ ᱫᱤᱱ ᱫᱚ ᱛᱟᱦᱮᱱ ᱢᱟᱜᱮ

ᱵᱟᱭ ᱢᱩᱪᱟᱹᱫᱚᱜ ᱠᱟᱱᱟ